ᱤᱧᱟᱹᱜ ᱩᱭᱦᱟᱹᱨ ᱛᱮ ᱢᱚᱬᱮ ᱜᱚᱴᱟᱝ ᱩᱭᱦᱟᱹᱨᱟᱱ ᱫᱤᱱ ᱫᱚ ᱦᱩᱭᱩᱜ ᱠᱟᱱᱟ ᱢᱚᱬᱮᱭᱟᱱ ᱢᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱢᱚᱬᱮᱭᱟᱱ ᱥᱮᱯᱴᱮᱢᱵᱚᱨ ᱢᱟᱪᱮᱫ ᱫᱤᱵᱚᱥ ᱵᱟᱨᱜᱮᱞ ᱯᱮ ᱡᱟᱱᱩᱣᱟᱨᱤ ᱱᱮᱛᱟᱡᱤ ᱥᱩᱵᱷᱟᱥ ᱪᱚᱱᱫᱨᱚ ᱵᱚᱥᱩᱣᱟᱜ ᱡᱟᱱᱟᱢ ᱢᱟᱦᱟ ᱯᱮᱜᱮᱞ ᱡᱩᱱ ᱦᱩᱞ ᱫᱤᱵᱚᱥ ᱢᱤᱫ ᱜᱮᱞ ᱢᱚᱬᱮᱭᱟᱱ ᱟᱜᱚᱥᱴ ᱵᱷᱟᱨᱚᱛ ᱯᱷᱩᱨᱜᱟᱹᱞ ᱫᱤᱵᱚᱥ